ᱦᱮᱞᱳ ᱚ ᱱᱚᱸᱰᱮ ᱢᱮᱱᱟᱜ ᱵᱮᱱᱟ ᱟᱹᱞᱤᱧ ᱞᱤᱧ ᱞᱟᱹᱭᱮᱫᱟ ᱱᱚᱶᱟ ᱮᱞᱟᱠᱟᱨᱮ ᱱᱚᱶᱟ ᱮᱞᱟᱠᱟᱨᱮ ᱡᱟᱦᱟᱸ ᱤᱭᱟᱹ ᱥᱚᱨᱠᱟᱨ ᱠᱷᱚᱱᱟᱜ ᱤᱭᱟᱹ ᱠᱚ ᱦᱟᱛᱟᱣ ᱞᱮᱫ ᱫᱚ ᱡᱮ ᱱᱚᱶᱟ ᱦᱟᱥᱟ ᱰᱩᱝᱨᱤ ᱠᱷᱚᱱᱟᱜ ᱯᱷᱩᱞᱠᱩᱥᱢᱟᱹ ᱫᱷᱟᱹᱵᱤᱡ ᱨᱟᱥᱛᱟ ᱦᱳᱭᱳᱜᱼᱟ ᱚᱱᱟ ᱠᱤ ᱦᱳᱭ ᱟᱠᱟᱱᱟ ᱟᱨ ᱪᱮᱫ ᱠᱚ ᱚᱥᱩᱵᱤᱫᱷᱟ ᱦᱳᱭᱳᱜ ᱠᱟᱱᱟ ᱟᱫᱚ ᱵᱟᱠᱚ ᱤᱭᱟᱹ ᱠᱚᱨᱟᱣ ᱟᱠᱟᱫ ᱯᱮᱭᱟ ᱟᱨ ᱫᱟᱜ ᱠᱚᱨᱮᱱᱟᱜ ᱵᱮᱵᱚᱥᱛᱟ ᱫᱚ ᱪᱮᱫ ᱞᱮᱠᱟ ᱢᱮᱱᱟᱜᱼᱟ ᱟᱪᱪᱷᱟ ᱱᱚᱶᱟ ᱠᱚ ᱠᱟᱛᱷᱟ ᱠᱤ ᱥᱮ ᱵᱤ ᱰᱤ ᱳ ᱥᱮ ᱤᱭᱟᱹ ᱯᱨᱚᱫᱷᱟᱱ ᱠᱚᱯᱮ ᱵᱟᱲᱟᱭ ᱦᱚᱪᱚ ᱟᱠᱟᱫ ᱠᱚᱣᱟ ᱟᱪᱪᱷᱟ ᱱᱚᱶᱟ ᱠᱷᱚᱵᱚᱨ ᱜᱚᱴᱟ ᱞᱮ ᱯᱟᱥᱱᱟᱣᱟ